ᱯᱮᱱ ᱠᱟᱨᱰ ᱢᱟ ᱛᱟᱹᱞᱤᱧ ᱢᱮᱱᱟᱜᱼᱟ ᱢᱮᱱᱠᱷᱟᱱ ᱱᱚᱣᱟ ᱞᱮᱱᱫᱮᱱ ᱦᱚᱸ ᱪᱟᱹᱞᱩ ᱟᱠᱟᱱᱟ ᱟᱫᱚ ᱱᱚᱣᱟ ᱵᱟᱨᱮ ᱛᱮᱢᱟ ᱟᱹᱞᱤᱧᱢᱟ ᱵᱮᱱᱟᱣ ᱦᱚᱪᱚ ᱟᱠᱟᱫᱟᱹᱞᱤᱧ ᱚᱱᱟ ᱡᱟᱨᱩᱨᱤ ᱵᱟᱹᱞᱤᱧ ᱵᱩᱡᱷᱟᱹᱣᱮᱫᱟ ᱟᱨᱦᱚᱸ ᱱᱚᱣᱟ ᱠᱚᱢᱟ ᱟᱹᱰᱤᱜᱟᱱ ᱡᱟᱭᱜᱟ ᱨᱮᱜᱮ ᱵᱮᱱᱟᱜ ᱠᱟᱱᱟ ᱚᱱᱟ ᱤᱫᱤ ᱠᱟᱛᱮ ᱱᱚᱣᱟ ᱤᱫᱤ ᱠᱟᱛᱮ ᱟᱹᱞᱤᱧᱟᱜ ᱱᱮᱦᱚᱨᱚᱜ ᱫᱚ ᱵᱟᱹᱱᱩᱜᱼᱟ ᱟᱨ ᱱᱚᱣᱟ ᱫᱚ ᱢᱮᱱᱟᱜ ᱴᱷᱤᱠᱟ ᱚᱱᱟ ᱠᱷᱟᱹᱛᱤᱨ ᱵᱟᱹᱞᱤᱧ ᱱᱮᱦᱚᱨᱚᱜ ᱠᱟᱱᱟ